ᱦᱟᱞᱳ ᱦᱮᱸ ᱢᱤᱭᱩᱡᱤᱥᱤᱭᱟᱱ ᱜᱚᱝᱠᱮ ᱜᱮᱞᱤᱧ ᱞᱟᱹᱭ ᱮᱫᱟ ᱪᱮᱫ ᱵᱤᱱ ᱞᱟᱹᱭ ᱞᱟᱹᱜᱤᱛᱚᱜ ᱠᱟᱱᱟ

ᱟᱵᱚ ᱯᱚᱪᱷᱤᱢ ᱵᱟᱝᱞᱟ ᱨᱮ ᱨᱩᱨᱩ ᱥᱟᱯᱟᱵᱽ ᱵᱚᱞᱛᱮ ᱡᱮᱢᱚᱱ ᱵᱟᱦᱟ ᱵᱟᱦᱟ ᱨᱩᱨᱩ ᱨᱮᱱᱟᱜ ᱥᱟᱯᱟᱵᱽ ᱠᱚᱫᱚ ᱦᱩᱭᱩᱜ ᱠᱟᱱᱟ ᱛᱩᱢᱫᱟᱜ ᱴᱟᱢᱟᱠ ᱡᱷᱟᱭ ᱠᱚᱨᱛᱟᱞ ᱟᱜ ᱱᱤᱭᱟᱹ ᱠᱚᱜᱮ ᱟᱨ ᱡᱟᱦᱟᱸᱱᱟᱜ ᱩᱸ ᱛᱷᱟᱲᱯᱟ ᱨᱮᱱᱟᱜ ᱥᱟᱯᱟᱵᱽ ᱠᱚᱫᱚ ᱦᱩᱭᱩᱜ ᱠᱟᱱᱟ ᱚᱱᱮ ᱠᱟᱥᱟ ᱨᱮᱱᱟᱜ ᱛᱷᱟᱨᱤ ᱴᱟᱹᱴᱤᱭᱟᱹ ᱛᱮ ᱠᱚ ᱨᱩ ᱥᱟᱰᱮᱭᱟ ᱟᱨ ᱢᱤᱛᱼᱫᱚ ᱡᱟᱦᱟᱸ ᱫᱚ ᱠᱟᱴ ᱨᱮᱱᱟᱜ ᱥᱟᱲᱯᱟ ᱵᱮᱱᱟᱣ ᱠᱟᱛᱮ ᱦᱚᱸ ᱚᱱᱟ ᱚᱱᱟ ᱵᱟᱨᱭᱟ ᱟᱨᱠᱤ ᱨᱩᱨᱩ ᱥᱟᱯᱟᱵᱽ ᱥᱟᱲᱯᱟ ᱨᱮᱱᱟᱜ ᱫᱚ ᱢᱮᱱᱟᱜᱼᱟ ᱟᱨ ᱟᱭᱢᱟ ᱡᱩᱫᱟᱹ ᱡᱩᱫᱟᱹ ᱯᱚᱱᱚᱛ ᱠᱚᱨᱮ ᱦᱚᱸ ᱚᱱᱟᱫᱚ ᱟᱭᱢᱟ ᱟᱠᱚᱣᱟᱜ ᱞᱮᱠᱟ ᱡᱩᱫᱟᱹ ᱡᱩᱫᱟᱹ ᱜᱮᱛᱟᱵᱚᱱᱟ ᱟᱵᱚ ᱯᱚᱥᱪᱷᱤᱢ ᱵᱟᱝᱞᱟ ᱨᱮᱫᱚ ᱟᱨᱠᱤ ᱱᱚᱜᱼᱚ ᱱᱚᱣᱟ ᱠᱚᱜᱮ ᱥᱟᱯᱟᱵᱽ ᱢᱮᱱᱟᱜ ᱛᱟᱵᱚᱱᱟ

ᱟᱨ ᱤᱱᱠᱟᱹ ᱱᱤᱭᱟᱹ ᱠᱚᱜᱮ ᱥᱮ ᱟᱨ ᱚᱱᱠᱟᱱ ᱡᱟᱦᱟᱸᱱᱟᱜ ᱵᱟᱲᱟᱭ ᱛᱮᱱᱟᱜ ᱡᱩᱫᱤ ᱤᱪᱷᱟᱹ ᱢᱮᱱᱟᱜ ᱠᱷᱟᱱ ᱞᱟᱹᱭ ᱫᱟᱲᱮᱭᱟᱜᱼᱟ ᱵᱤᱱ ᱞᱟᱹᱭ ᱟᱸᱡᱚᱢᱟᱵᱤᱱᱟᱞᱤᱧ ᱚ ᱟᱪᱪᱷᱟ ᱢᱟ ᱛᱟᱦᱚᱞᱮ ᱴᱷᱤᱠᱟᱹᱱ ᱜᱮᱭᱟ ᱱᱚᱜᱼᱚᱭ ᱡᱟᱦᱟᱸᱠᱚ ᱠᱩᱠᱞᱤᱵᱤᱱ ᱫᱚᱦᱚ ᱞᱮᱫ ᱫᱚ ᱚᱱᱟᱠᱚ ᱢᱟᱛᱚ ᱞᱤᱧ ᱞᱟᱹᱭ ᱥᱚᱫᱚᱨᱟᱫ ᱵᱤᱱᱟ ᱢᱟ ᱛᱟᱦᱚᱞᱮ ᱟᱫᱚ ᱚᱱᱟᱠᱚᱜᱮ ᱫᱤᱥᱟᱹ ᱫᱚᱦᱚᱠᱟᱜᱼᱵᱤᱱ ᱟᱨᱠᱤ ᱦᱩᱜᱼᱩᱸ ᱢᱟ ᱛᱟᱦᱚᱞᱮ ᱡᱚᱦᱟᱨᱜᱮ ᱫᱚᱦᱚᱭ ᱵᱤᱱ